ᱟᱵᱚ ᱱᱚᱣᱟ ᱵᱷᱟᱨᱚᱛ ᱫᱤᱥᱚᱢ ᱫᱚ ᱨᱮᱸᱜᱮᱡ ᱫᱤᱥᱚᱢ ᱠᱚ ᱢᱮᱱᱟ ᱵᱟᱦᱨᱮ ᱠᱷᱚᱱ ᱫᱚ ᱥᱟᱹᱨᱤᱜᱮ ᱟᱹᱰᱤ ᱨᱮᱸᱜᱮᱡ ᱫᱤᱥᱚᱢ ᱛᱟᱦᱮᱸ ᱠᱟᱱᱟ ᱛᱚ ᱱᱚᱰᱮ ᱡᱟᱹᱥᱛᱤ ᱠᱟᱭᱛᱮ ᱨᱮᱸᱜᱮᱡ ᱦᱚᱲᱠᱚ ᱵᱚᱥᱚᱵᱟᱥᱚᱜ ᱠᱟᱱᱟ ᱜᱨᱟᱢ ᱚᱧᱪᱚᱞᱨᱮ ᱟᱛᱳ ᱴᱚᱞᱟᱨᱮ ᱟᱫᱚ ᱚᱱᱟ ᱟᱛᱳ ᱴᱚᱞᱟᱨᱮᱱ ᱜᱤᱫᱽᱨᱟᱹ ᱯᱤᱫᱽᱨᱟᱹ ᱢᱟᱱᱮ ᱡᱟᱦᱟᱸ ᱞᱮᱠᱟᱛᱮ ᱵᱤᱥᱮᱥ ᱠᱚᱨᱮ ᱤᱥᱠᱩᱞᱨᱮ ᱯᱟᱲᱦᱟᱣ ᱠᱚ ᱪᱮᱫ ᱞᱮᱠᱟ ᱠᱟᱛᱮᱜ ᱠᱚ ᱪᱮᱫᱟ ᱪᱮᱫ ᱠᱟ ᱠᱟᱛᱮᱜ ᱠᱚ ᱪᱟᱞᱟᱜᱼᱟ ᱩᱱᱟᱹᱜᱨᱮ ᱨᱮᱸᱜᱮᱡ ᱜᱚ ᱵᱟᱵᱟ ᱠᱚ ᱵᱟᱠᱚ ᱠᱩᱞᱮᱜ ᱛᱟᱦᱮᱱᱟ ᱚᱱᱟ ᱤᱭᱟᱹ ᱛᱮ ᱵᱤᱥᱮᱥ ᱠᱚᱨᱮ ᱟᱵᱚ ᱱᱚᱜᱼᱚᱭ ᱵᱷᱟᱨᱚᱛ ᱥᱚᱨᱠᱟᱨ ᱟᱵᱚ ᱢᱤᱫᱴᱮᱡ ᱚᱱᱠᱟᱱᱟᱜ ᱡᱳᱡᱚᱱᱟᱭ ᱵᱮᱱᱟᱣ ᱠᱮᱫᱟ ᱡᱮ ᱪᱤᱠᱟᱛᱮ ᱩᱱᱠᱩ ᱜᱤᱫᱽᱨᱟᱹ ᱯᱤᱫᱽᱨᱟᱹᱭ ᱤᱥᱠᱩᱞ ᱨᱮ ᱟᱹᱜᱩ ᱜᱟᱱᱚᱜᱼᱟ ᱚᱱᱟᱛᱮ ᱪᱤᱠᱟ ᱠᱮᱫᱟ ᱩᱱᱤ ᱤᱥᱠᱩᱞ ᱨᱮ ᱡᱚᱢ ᱧᱩ ᱨᱮᱱᱟᱜ ᱵᱮᱵᱚᱥᱛᱷᱟ ᱠᱮᱫᱟ ᱯᱨᱚᱛᱷᱚᱢ ᱥᱮᱜ ᱱᱚᱣᱟ ᱚᱱᱠᱟ ᱛᱟᱦᱮᱸ ᱠᱟᱱᱟ ᱡᱮ ᱢᱟᱭᱞᱳ ᱠᱚ ᱢᱟᱱᱮ ᱵᱤᱥᱮᱥ ᱠᱚᱨᱮ ᱟᱵᱚ ᱜᱩᱦᱩᱢ ᱟᱨ ᱡᱚᱱᱰᱨᱟ ᱯᱮᱥᱟᱭ ᱠᱟᱛᱮᱜ ᱚᱱᱟ ᱨᱮᱱᱟᱜ ᱢᱟᱱᱮ ᱥᱩᱲᱟᱹ ᱨᱮᱱᱟᱜ ᱠᱚ ᱵᱮᱱᱟᱣ ᱮᱜ ᱛᱟᱦᱮᱱ ᱟᱨᱠᱚ ᱮᱢᱟ ᱠᱚ ᱠᱟᱱ ᱛᱟᱦᱮᱸᱜ ᱛᱟᱨᱯᱚᱨ ᱟᱥᱛᱮ ᱟᱥᱛᱮ ᱚᱱᱟ ᱤᱭᱟᱹ ᱠᱟᱛᱮᱜ ᱧᱮᱞ ᱠᱟᱱᱟ ᱤᱥᱠᱩᱞ ᱨᱮ ᱢᱟᱱᱮ ᱴᱤᱯᱷᱤᱱ ᱴᱟᱭᱤᱢᱨᱮ ᱨᱩᱴᱤ ᱠᱚ ᱮᱢᱟ ᱟᱠᱚ ᱠᱟᱱ ᱛᱟᱦᱮᱱᱟ ᱯᱚᱨᱚᱵᱚᱨᱛᱤ ᱠᱟᱞᱨᱮ ᱟᱵᱟᱨ ᱛᱤᱱᱟᱹᱜ ᱫᱤᱱ ᱪᱟᱞᱟᱣ ᱠᱟᱱᱟ ᱚᱱᱟ ᱵᱟᱹᱭ ᱵᱟᱹᱭᱛᱮ ᱵᱚᱫᱚᱞ ᱪᱟᱞᱟᱣ ᱠᱟᱱᱟ ᱱᱤᱛᱚᱜ ᱧᱮᱞᱚᱜ ᱠᱟᱱᱟ ᱤᱥᱠᱩᱞ ᱨᱮ ᱫᱟᱠᱟ ᱩᱛᱩ ᱠᱟᱛᱮᱜ ᱫᱟᱠᱟ ᱠᱚ ᱡᱚᱢ ᱦᱚᱪᱚᱭᱮᱜ ᱠᱚᱣᱟ ᱱᱚᱣᱟ ᱠᱟᱨᱚᱱ ᱨᱮᱱᱟᱜ ᱫᱚ ᱱᱤᱭᱟᱹᱜᱮ ᱱᱩᱱᱟᱹᱜ ᱨᱮᱸᱜᱮᱡ ᱠᱚ ᱚᱲᱟᱜ ᱨᱮᱱ ᱜᱤᱫᱽᱨᱟᱹ ᱠᱚ ᱢᱮᱱᱟᱜ ᱠᱚᱣᱟ ᱡᱟᱦᱟᱸᱭ ᱫᱚ ᱚᱱᱟ ᱢᱤᱫ ᱵᱮᱞᱟ ᱡᱚᱢ ᱠᱷᱟᱹᱛᱤᱨ ᱛᱮ ᱱᱚᱰᱮ ᱤᱥᱠᱩᱞ ᱢᱟ ᱵᱟᱠᱚ ᱠᱩᱞ ᱫᱟᱲᱮ ᱟᱠᱚ ᱠᱟᱱᱟ ᱚᱱᱟᱛᱮ ᱥᱚᱨᱠᱟᱨ ᱚᱱᱠᱟᱜᱮ ᱵᱮᱵᱚᱥᱛᱷᱟ ᱚᱱᱠᱟ ᱯᱨᱚᱛᱮᱠᱴᱤ ᱤᱥᱠᱩᱞ ᱨᱮ ᱵᱮᱵᱚᱥᱛᱷᱟ ᱚᱱᱠᱟ ᱢᱟᱨᱟᱝ ᱢᱚᱱᱛᱤᱨᱤ ᱠᱳᱥᱚᱞ ᱡᱳᱡᱚᱱᱟ ᱱᱚᱣᱟ ᱱᱤᱛ ᱫᱚ ᱪᱟᱞᱟᱜ ᱠᱟᱱᱟ ᱚᱱᱟ ᱠᱷᱟᱹᱛᱤᱨᱛᱮ ᱯᱨᱚᱛᱮᱠᱴᱤ ᱯᱚᱨᱤᱵᱟᱨ ᱠᱷᱚᱱ ᱱᱤᱛ ᱫᱚ ᱤᱥᱠᱩᱞ ᱨᱮ ᱜᱤᱫᱽᱨᱟᱹ ᱯᱟᱲᱦᱟᱜ ᱠᱚ ᱦᱤᱡᱩᱜ ᱠᱟᱱᱟ ᱟᱨ ᱯᱨᱚᱛᱮᱠᱴᱤ ᱯᱚᱨᱤᱵᱟᱨ ᱠᱷᱚᱱᱜᱮ ᱢᱤᱫᱵᱟᱨ ᱜᱤᱫᱽᱨᱟᱹ ᱫᱚ ᱚᱞᱚᱜ ᱯᱟᱲᱦᱟᱜ ᱪᱮᱫ ᱠᱟᱛᱮᱜ ᱱᱩᱠᱨᱤ ᱵᱟᱠᱨᱤ ᱦᱚᱸ ᱠᱚ ᱧᱟᱢᱮᱜ ᱜᱮᱭᱟ ᱟᱫᱚ ᱜᱚᱵᱷᱢᱮᱱᱴ ᱩᱫᱽᱫᱮᱥᱚ ᱫᱚ ᱱᱚᱣᱟ ᱜᱮᱛᱟᱭ ᱯᱨᱚᱛᱮᱠᱴᱤ ᱯᱚᱨᱤᱵᱟᱨᱨᱮᱱ ᱜᱤᱫᱽᱨᱟᱹ ᱡᱮᱱᱚ ᱚᱞᱚᱜ ᱯᱟᱲᱦᱟᱜ ᱠᱚ ᱪᱮᱫᱟ ᱪᱮᱫ ᱠᱟᱛᱮᱜ ᱚᱱᱟ ᱯᱚᱨᱤᱵᱟᱨ ᱛᱮ ᱞᱟᱹᱴᱩ ᱚᱱᱟ ᱨᱮᱱᱟᱜ ᱜᱮ ᱵᱮᱵᱚᱥᱛᱷᱟ ᱠᱟᱜᱼᱟ